ᱤᱧ ᱫᱚ ᱠᱟ ᱴᱤᱡ ᱠᱷᱚᱱ ᱜᱮ ᱚᱞᱚᱜ ᱯᱟᱲᱦᱟᱣ ᱟᱹᱰᱤ ᱤᱧ ᱠᱩᱥᱤᱭᱟᱜ ᱠᱟᱱ ᱛᱟᱦᱮᱱᱟ ᱠᱤᱱᱛᱩ ᱚᱞᱚᱜ ᱯᱟᱲᱦᱟᱜ ᱥᱚᱢᱚᱭ ᱚᱝᱠᱚ ᱫᱚ ᱟᱰᱤ ᱮᱴᱠᱮ ᱴᱚᱬᱮ ᱜᱮ ᱵᱩᱡᱷᱟᱹᱜ ᱠᱟᱱ ᱛᱟᱦᱮᱱᱟ ᱥᱮ ᱱᱤᱭᱟᱹ ᱤᱝᱞᱤᱥ ᱦᱚᱸ ᱵᱤᱫᱮᱥᱤ ᱵᱷᱟᱥᱟ ᱱᱤᱭᱟᱹ ᱦᱚᱸ ᱟᱹᱰᱤ ᱮᱴᱠᱮ ᱴᱚᱬᱮᱧ ᱵᱩᱡᱷᱟᱹᱣᱮᱫ ᱠᱟᱱ ᱛᱟᱦᱮᱱᱟ ᱛᱚ ᱱᱤᱭᱟᱹ ᱫᱚᱯᱟᱲᱦᱟᱜ ᱨᱮᱱᱟᱜ ᱟᱹᱰᱤ ᱡᱟᱹᱨᱩᱲᱟ ᱛᱚ ᱚᱱᱟ ᱛᱮ ᱱᱤᱭᱟᱹ ᱫᱚ ᱯᱟᱲᱦᱟᱣ ᱜᱮ ᱦᱩᱭ ᱟᱠᱟᱱᱟ ᱚᱝᱠᱚ ᱦᱚ ᱥᱮ ᱤᱝᱞᱤᱥ ᱦᱚ ᱛᱚ ᱱᱤᱭᱟᱹ ᱜᱮ ᱤᱧᱟᱧᱜ ᱡᱤᱭᱚᱱ ᱨᱮ ᱫᱚ ᱟᱹᱰᱤ ᱮᱥᱮᱨ ᱦᱩᱭ ᱞᱮᱱ ᱛᱤᱧᱟᱹ